ᱦᱮᱸ ᱦᱮᱞᱳ ᱚ ᱦᱮᱸ ᱤᱧ ᱫᱚ ᱴᱷᱟᱠᱩᱨ ᱫᱟᱥᱤᱧ ᱞᱟᱹᱭᱮᱫᱟ ᱛᱚ ᱤᱧ ᱱᱚᱶᱟ ᱵᱤᱨᱵᱷᱩᱢ ᱵᱳᱞᱯᱩᱨ ᱨᱮ ᱱᱚᱸᱰᱮ ᱚᱠᱟ ᱠᱚ ᱵᱷᱟᱜᱮ ᱯᱷᱮᱢᱟᱥ ᱡᱟᱭᱜᱟ ᱦᱮᱱᱟᱜ ᱟᱠᱟᱫᱟ ᱱᱚᱶᱟ ᱵᱳᱞᱯᱩᱨ ᱟᱥᱯᱟᱥ ᱨᱮ ᱚᱱᱠᱟᱱᱟᱜ ᱠᱤᱪᱷᱩ ᱵᱷᱟᱜᱮ ᱡᱤᱱᱤᱥ ᱞᱟᱹᱭᱤᱧ ᱢᱮ ᱡᱟᱦᱟᱸᱠᱚ ᱵᱷᱟᱜᱮ ᱨᱳᱢᱟᱧᱪᱚᱠᱚᱨ ᱧᱮᱞ ᱛᱮᱦᱚᱸ ᱤᱧ ᱫᱚ ᱯᱨᱚᱛᱷᱚᱢ ᱵᱟᱨ ᱵᱳᱞᱯᱩᱨᱤᱧ ᱦᱮᱡ ᱠᱟᱱᱟ ᱛᱚ ᱚᱱᱟ ᱛᱮ ᱱᱚᱶᱟ ᱠᱚ ᱮᱞᱟᱠᱟ ᱨᱮᱱᱟᱜ ᱚᱠᱟᱠᱚ ᱡᱟᱭᱜᱟ ᱵᱷᱟᱜᱮ ᱧᱮᱞ ᱡᱚᱝ ᱞᱮᱠᱟ ᱥᱮ ᱧᱩᱛᱩᱢᱟᱱ ᱚᱱᱠᱟᱱᱟᱜ ᱡᱟᱭᱜᱟ ᱠᱚ ᱯᱞᱮᱥ ᱠᱚ ᱞᱟᱹᱭᱤᱧ ᱢᱮ ᱢᱤᱫᱴᱤᱡ ᱵᱟᱨᱭᱟ ᱛᱟᱞᱦᱮ ᱧᱮᱞ ᱟᱹᱜᱩᱭᱟ ᱡᱮᱦᱮᱛᱩ ᱯᱨᱚᱛᱷᱚᱢ ᱵᱟᱨᱤᱧ ᱦᱮᱡ ᱠᱟᱱᱟ ᱵᱟᱹᱧ ᱵᱟᱲᱟᱭᱟ ᱱᱚᱶᱟ ᱮᱞᱟᱠᱟ ᱨᱮᱱᱟᱜ ᱟᱪᱪᱟ ᱦᱮᱸ ᱱᱚᱶᱟ ᱫᱚ ᱱᱚᱜᱼᱚᱭ ᱛᱚ ᱱᱚᱶᱟ ᱜᱚᱣᱟᱞᱯᱟᱲᱟ ᱠᱷᱚᱱ ᱚᱠᱟ ᱥᱮᱫ ᱪᱟᱞᱟᱜ ᱦᱳᱭᱳᱜᱼᱟ ᱟᱪᱪᱷᱟ ᱦᱮᱸ ᱟᱪᱪᱷᱟ ᱚᱱᱟ ᱤᱭᱟᱹ ᱡᱮᱴᱟ ᱠᱚ ᱞᱟᱹᱭᱮᱫ ᱮᱱᱟ ᱥᱟᱱᱛᱤᱱᱤᱠᱮᱛᱚᱱ ᱢᱮᱞᱟ ᱦᱳᱭᱳᱜᱼᱟ ᱚᱱᱟ ᱫᱚ ᱚᱠᱟ ᱥᱮᱫ ᱨᱮ ᱦᱮᱸ ᱦᱮᱸ ᱵᱤᱥᱥᱚᱵᱷᱟᱨᱚᱛᱤ ᱵᱷᱤᱛᱨᱤ ᱨᱮᱜᱮ ᱟᱪᱪᱷᱟ ᱚᱱᱟ ᱢᱮᱞᱟ ᱫᱚᱠᱤ ᱮᱠᱷᱚᱱ ᱫᱚᱠᱤ ᱥᱚᱵᱽᱼᱥᱳᱢᱚᱭ ᱜᱮ ᱦᱳᱭᱳᱜᱼᱟ ᱥᱮ ᱠᱳᱱᱳ ᱥᱩᱫᱷᱩ ᱡᱚᱠᱷᱚᱱ ᱚᱱᱟ ᱡᱮᱴᱟ ᱥᱟᱛᱮᱭ ᱯᱳᱥ ᱨᱮ

ᱟᱪᱪᱷᱟ ᱟᱨ ᱚᱱᱟ ᱪᱷᱟᱲᱟ ᱟᱨ ᱧᱮᱞᱟᱜ ᱯᱟᱛᱟ ᱠᱚ ᱱᱤᱭᱟᱹ ᱥᱤᱡᱤᱱ ᱠᱳᱱᱳ ᱯᱟᱛᱟ ᱠᱚ ᱢᱮᱱᱟᱜ ᱟᱠᱟᱫᱟ ᱥᱮ ᱪᱮᱫ ᱡᱟᱦᱟᱸ ᱡᱩᱫᱤ ᱛᱮᱦᱮᱧ ᱧᱮᱞ ᱡᱩᱛᱩᱜ ᱚᱱᱠᱟᱱᱟᱜ

ᱦᱮᱸ ᱦᱮᱸ ᱦᱮᱸ ᱦᱮᱸ ᱚᱱᱟ ᱵᱤᱥᱚᱭ ᱨᱮ ᱟᱪᱪᱷᱟ ᱚ ᱟᱪᱪᱷᱟ ᱚᱸᱰᱮ ᱜᱮ ᱚᱱᱮ ᱚᱱᱟ ᱵᱤᱵᱷᱤᱱᱱᱚ ᱦᱟᱛᱮᱨ ᱠᱟᱡᱽ ᱠᱚ ᱵᱮᱱᱟᱣ ᱵᱟᱲᱟᱭᱟ ᱚᱱᱟ ᱚ ᱟᱪᱪᱷᱟ ᱟᱪᱪᱷᱟ ᱵᱮᱥ ᱟᱭᱢᱟ ᱠᱤᱪᱷᱩᱧ ᱵᱟᱲᱟᱭ ᱧᱟᱢ ᱠᱮᱫᱟ ᱟᱨ ᱚᱱᱠᱟᱱᱟᱜ ᱡᱟᱦᱟᱸᱞᱮᱠᱟ ᱛᱤᱦᱤᱧᱟᱜ ᱧᱮᱞᱡᱚᱝ ᱞᱮᱠᱟ ᱢᱳᱴᱟᱢᱩᱴᱤ ᱚᱱᱠᱟᱜ ᱡᱟᱦᱟᱱ ᱠᱳᱱᱳ ᱞᱳᱠᱮᱥᱚᱱ ᱵᱟᱲᱟᱭ ᱦᱮᱱᱟᱜ ᱛᱟᱢᱟ ᱡᱟᱭᱜᱟ ᱟᱨᱠᱤ ᱱᱚᱶᱟ ᱥᱳᱨᱼᱥᱳᱨ ᱠᱚᱨᱮ ᱵᱟᱝᱼᱵᱟᱝ ᱱᱚᱣᱟ ᱥᱩᱨ ᱠᱤᱨᱮ ᱵᱚᱞᱮ ᱟᱨᱠᱤ ᱡᱟᱦᱟᱸ ᱛᱮᱦᱮᱧ ᱜᱮ ᱧᱮᱞ ᱜᱟᱱᱚᱜ ᱱᱚᱝᱠᱟᱱᱟᱜ ᱟᱨᱠᱤ ᱦᱮᱸ ᱦᱮᱸ ᱱᱚᱝᱠᱟᱱᱟᱜ ᱠᱳᱱᱳ ᱥᱩᱨ ᱨᱮ ᱡᱟᱦᱟᱱᱟᱜ ᱠᱚ ᱚ ᱚᱠᱟᱥᱮᱫ ᱮᱢ ᱞᱟᱹᱭ ᱠᱮᱫᱟ ᱟᱨ ᱢᱤᱫ ᱫᱷᱟᱣ ᱞᱟᱹᱭ ᱢᱮ ᱟᱪᱪᱷᱟ ᱵᱚᱞᱞᱚᱵᱷᱯᱩᱨ ᱚ ᱟᱪᱪᱷᱟ ᱟᱢᱟᱨ ᱠᱩᱴᱷᱤ ᱟᱢᱟᱨ ᱠᱩᱴᱷᱤ ᱫᱚ ᱪᱮᱫ ᱞᱮᱠᱟᱱ ᱡᱟᱭᱜᱟ ᱠᱟᱱᱟ ᱵᱚᱞᱮ ᱪᱮᱫ ᱠᱚ ᱧᱮᱞ ᱧᱮᱞ ᱧᱟᱢᱚᱜᱼᱟ ᱵᱚᱞᱮ ᱟᱨᱠᱤ ᱥᱮᱨᱚᱠᱚᱢ ᱧᱮᱞ ᱡᱚᱝᱞᱮᱠᱟ ᱟᱢᱟᱨᱠᱩᱴᱷᱤ ᱨᱮ

ᱱᱚᱰᱮ ᱱᱤᱭᱟᱹ ᱠᱷᱚᱱ ᱛᱤᱱᱟᱹᱜ ᱜᱟᱱ ᱡᱷᱟᱹᱞᱟ ᱱᱚᱶᱟ ᱜᱳᱣᱟᱞᱯᱟᱲᱟ ᱠᱷᱚᱱ ᱛᱤᱱᱟᱹᱜ ᱜᱟᱱ ᱡᱷᱟᱹᱞᱟ ᱦᱮᱸ ᱩᱱᱟᱹᱜ ᱜᱟᱰᱤ ᱛᱮ ᱟᱪᱪᱷᱟ ᱟᱨ ᱚᱸᱰᱮ ᱫᱚ ᱢᱮᱱ ᱠᱷᱟᱥ ᱯᱷᱮᱢᱟᱥ ᱟᱨᱠᱤ ᱪᱮᱫ ᱢᱮᱱᱟᱜ ᱟᱠᱟᱫᱟ ᱟᱢᱟᱨᱠᱩᱴᱷᱤ ᱟᱨᱠᱤ

ᱟᱪᱪᱷᱟ ᱟᱨ ᱚᱱᱟ ᱤᱭᱟᱹ ᱚᱱᱟ ᱠᱳᱯᱟᱭ ᱱᱚᱫᱤ ᱠᱚ ᱞᱟᱹᱭ ᱫᱚ ᱚᱠᱟ ᱥᱮᱫ ᱨᱮ ᱚᱱᱟ ᱠᱳᱯᱟᱭ ᱜᱟᱰᱟ ᱫᱚ ᱚᱱᱟ ᱯᱟᱥᱮ ᱨᱮᱜᱮ

ᱟᱪᱪᱷᱟ ᱛᱟᱣ ᱛᱟᱞᱦᱮ ᱚᱱᱛᱮ ᱫᱟᱬᱟᱱ ᱪᱟᱞᱟᱜ ᱟᱹᱰᱤ ᱟᱸᱴ ᱡᱮ ᱥᱚᱠ ᱦᱳᱭᱳᱜ ᱠᱟᱱᱟ ᱢᱤᱫ ᱫᱤᱱ ᱜᱟᱱ ᱫᱚ ᱡᱟᱜᱮ ᱥᱳᱢᱚᱭ ᱮᱢᱚᱜ ᱢᱮ ᱛᱟᱦᱚᱞᱮ ᱠᱷᱟᱱ ᱧᱮᱞ ᱵᱟᱲᱟᱭ ᱦᱳᱭᱳᱜᱼᱟ ᱱᱚᱛᱮ ᱫᱚ ᱱᱟᱶᱟ ᱦᱚᱲ ᱛᱚ ᱵᱟᱝ ᱧᱮᱞ ᱟᱠᱟᱫ ᱠᱷᱟᱱ ᱫᱚ ᱟᱪᱪᱷᱟ ᱚ ᱟᱫᱚ ᱛᱟᱦᱚᱞᱮ ᱛᱤᱥ ᱛᱟᱞᱦᱮ ᱥᱳᱢᱚᱭᱚᱜ ᱦᱳᱭᱳᱜᱼᱟ ᱛᱟᱦᱚᱞᱮ ᱪᱟᱞᱟᱜ ᱦᱳᱭ ᱞᱮᱱᱠᱷᱟᱱ ᱛᱮᱦᱮᱧ ᱜᱮ ᱫᱷᱤᱱᱟᱹᱱ ᱥᱮᱫ ᱧᱚᱜ

ᱟᱫᱚ ᱦᱟᱜ ᱛᱟᱞᱦᱮ ᱠᱷᱚᱵᱚᱨ ᱦᱟᱸᱜ ᱞᱮ ᱮᱢᱚᱜᱼᱟ ᱛᱤᱱ ᱥᱳᱢᱚᱭ ᱦᱟᱸᱜ ᱢᱳᱴᱟᱢᱩᱴᱤ ᱟᱪᱪᱷᱟ